ᱢᱤᱫᱴᱟᱱ ᱵᱟᱜᱟᱱ ᱧᱮᱞ ᱞᱟᱹᱜᱤᱫ ᱛᱮ ᱟᱭᱢᱟ ᱠᱷᱚᱨᱪᱟ ᱢᱮᱱᱟᱜᱼᱟ ᱠᱟᱨᱚᱱ ᱚᱸᱰᱮ ᱢᱤᱫᱴᱟᱱ ᱞᱮᱵᱟᱨ ᱫᱚᱦᱚᱭᱮ ᱦᱩᱭᱩᱜ ᱛᱤᱧᱟᱹ ᱩᱱᱤ ᱞᱮᱵᱟᱨ ᱯᱨᱚᱛᱮᱠ ᱫᱤᱱ ᱛᱤᱱᱥᱚ ᱴᱟᱠᱟ ᱠᱟᱛᱮᱫ ᱮᱢᱟᱭ ᱦᱩᱭᱩᱜ ᱛᱤᱧᱟᱹ ᱩᱱᱤ ᱛᱤᱱᱥᱚ ᱴᱟᱠᱟ ᱠᱟᱛᱮᱫ ᱤᱧ ᱮᱢᱟᱭ ᱠᱷᱟᱱ ᱢᱤᱫ ᱢᱟᱹᱦᱱᱟᱹ ᱨᱮ ᱛᱤᱱ ᱛᱨᱤᱠᱮ ᱱᱚ ᱦᱟᱡᱟᱨ ᱯᱚᱭᱥᱟ ᱞᱟᱜᱟᱣ ᱤᱧᱟᱹ ᱚᱱᱟ ᱥᱟᱶ ᱥᱟᱶᱛᱮ ᱩᱱᱤ ᱚᱱᱟ ᱠᱚ ᱵᱮᱲᱟ ᱠᱚᱭ ᱧᱮᱞᱟ ᱫᱟᱜ ᱠᱚᱭ ᱫᱩᱞᱟᱜᱼᱟ ᱟᱨ ᱚᱱᱟ ᱯᱟᱥᱟᱯᱟᱥᱤ ᱩᱱᱤ ᱫᱟᱨᱮ ᱠᱚᱭ ᱦᱟᱥᱟ ᱠᱚᱭ ᱟᱞᱜᱟᱣᱟᱜᱼᱟ ᱟᱨ ᱚᱱᱟ ᱵᱟᱠᱷᱨᱟ ᱛᱮᱜᱮ ᱵᱤᱥᱮᱥᱮ ᱠᱟᱛᱮᱫ ᱞᱟᱹᱴᱩ ᱠᱷᱚᱨᱪᱟ ᱫᱚ ᱢᱮᱱᱟᱜᱼᱟ ᱟᱨ ᱚᱱᱟ ᱯᱟᱥᱟᱯᱟᱥᱤ ᱡᱮᱴᱩᱠᱩ ᱦᱚᱭᱛᱳ ᱥᱟᱦᱟᱨ ᱞᱟᱜᱟᱣ ᱦᱩᱭᱩᱜᱼᱟ ᱚᱱᱟ ᱥᱟᱦᱟᱨ ᱠᱤᱨᱤᱧ ᱦᱩᱭᱩᱜᱼᱟ ᱚᱱᱟ ᱠᱤᱨᱤᱧ ᱨᱮᱭᱟᱜ ᱠᱷᱚᱨᱪᱟ ᱢᱮᱱᱟᱜᱼᱟ ᱚᱱᱟ ᱯᱟᱥᱟᱯᱟᱥᱤ ᱦᱚᱭᱛᱚ ᱤᱧᱤᱧ ᱚᱱᱟ ᱫᱟᱨᱮ ᱠᱚᱧ ᱪᱷᱟᱴᱟᱣ ᱦᱚᱪᱚᱭᱮᱭᱟ ᱟᱨ ᱚᱱᱟ ᱞᱟᱹᱜᱤᱫ ᱦᱚᱭᱛᱳ ᱟᱨᱦᱚᱸ ᱢᱤᱫᱴᱟᱱ ᱞᱮᱵᱟᱨ ᱞᱟᱜᱟᱣ ᱫᱟᱲᱮᱭᱟᱜᱼᱟ ᱟᱨ ᱡᱟᱦᱟᱸ ᱛᱮ ᱦᱤᱭᱛᱳ ᱚᱱᱟ ᱫᱟᱨᱮ ᱢᱚᱡᱽ ᱵᱩᱛᱩᱜᱼᱟ ᱚᱱᱟ ᱧᱮᱞ ᱵᱟᱠᱷᱨᱟ ᱛᱮ ᱛᱳ ᱠᱷᱚᱨᱪᱟ ᱠᱚᱫᱚ ᱵᱮᱥ ᱟᱭᱢᱟ ᱜᱮ ᱢᱮᱱᱟᱜᱼᱟ